ᱤᱧ ᱢᱮᱫᱴᱮᱱ ᱯᱨᱳᱰᱟᱠᱴ ᱧᱮᱞᱮᱛ ᱛᱟᱦᱮᱸᱫ ᱟᱹᱧ ᱛᱚ ᱧᱮᱞ ᱫᱟᱹᱧ ᱚᱱᱟᱨᱮ ᱟᱹᱰᱤ ᱟᱭᱢᱟ ᱟᱭᱢᱟ ᱡᱤᱱᱤᱥ ᱦᱮᱱᱟᱜᱼᱟ ᱟᱨ ᱟᱹᱰᱤ ᱜᱟᱱ ᱦᱚᱲ ᱚᱱᱟᱠᱚ ᱦᱟᱛᱟᱣ ᱠᱟᱫᱟ ᱟᱨ ᱠᱚ ᱞᱟᱹᱭ ᱮᱫᱟ ᱡᱮ ᱟᱹᱰᱤᱜᱮ ᱵᱮᱥ ᱜᱮᱭᱟ ᱛᱚ ᱩᱱᱠᱩ ᱧᱮᱞ ᱠᱟᱛᱮ ᱤᱧ ᱦᱚᱸ ᱚᱱᱟ ᱯᱨᱳᱰᱟᱠᱴ ᱨᱮ ᱚᱰᱟᱨ ᱠᱤᱫᱟᱹᱧ ᱡᱤᱱᱤᱥ ᱠᱚ ᱟᱹᱰᱤ ᱟᱢᱫᱟ ᱡᱤᱱᱤᱥ ᱛᱟᱦᱮᱸᱠᱟᱱᱟ ᱚᱡᱚᱜᱟᱜ ᱯᱞᱟᱭᱢᱟᱨ ᱛᱟᱦᱮᱸᱠᱟᱱᱟ ᱰᱚᱱᱟᱨ ᱛᱟᱦᱮᱸᱠᱟᱱᱟ ᱢᱚᱭᱥᱩᱨᱟᱭᱡᱟᱨ ᱦᱟᱭᱞᱟᱭᱰᱨᱳ ᱠᱨᱤᱢ ᱟᱨᱚ ᱟᱭᱢᱟ ᱜᱟᱱ ᱡᱤᱱᱤᱥ ᱛᱟᱦᱮᱸᱠᱟᱱᱟ ᱛᱚ ᱠᱚᱭᱮᱠ ᱫᱤᱱ ᱚᱡᱚᱜ ᱠᱟᱛᱮ ᱧᱮᱞ ᱠᱤᱫᱟᱹᱧ ᱡᱮ ᱚᱱᱟ ᱫᱚ ᱵᱟᱝ ᱴᱷᱤᱠᱟ ᱢᱮᱸᱫᱼᱟᱦᱟ ᱨᱮ ᱪᱮᱫ ᱠᱚᱪᱚ ᱡᱟᱱᱟᱢᱚᱜ ᱠᱟᱱᱟ ᱛᱟᱨᱯᱚᱨ ᱪᱮᱫ ᱞᱮᱠᱟ ᱪᱚ ᱵᱩᱡᱷᱟᱹᱜ ᱠᱟᱱᱟ ᱟᱹᱰᱤ ᱜᱮ ᱵᱟᱝ ᱴᱷᱤᱠ ᱟᱨ ᱫᱟᱢ ᱫᱚ ᱟᱹᱰᱤ ᱰᱷᱮᱹᱨ ᱰᱷᱮᱹᱨ ᱜᱮ ᱛᱟᱦᱮᱸᱠᱟᱱᱟ ᱢᱮᱱᱠᱷᱟᱱ ᱦᱟᱛᱟᱣ ᱠᱟᱛᱮ ᱫᱚ ᱟᱹᱰᱤ ᱜᱮ ᱵᱮᱠᱟᱨ ᱮᱱᱟ ᱵᱟᱝ ᱴᱷᱤᱠᱟ ᱟᱹᱰᱤ ᱜᱮ ᱵᱟᱹᱲᱤᱡ ᱜᱮᱭᱟ